ᱤᱧ ᱢᱤᱫᱴᱟᱝ ᱡᱤᱞ ᱩᱛᱩᱧ ᱞᱟᱹᱭ ᱮᱫᱟ ᱤᱥᱤᱱ ᱵᱟᱥᱟᱝ ᱜᱮᱭᱟᱹᱧ ᱡᱤᱞ ᱤᱧ ᱟᱨᱩᱵ ᱠᱮᱫᱟ ᱟᱫᱟ ᱨᱟᱥᱩᱱ ᱯᱮᱸᱭᱟᱡ ᱤᱧ ᱢᱮᱥᱟ ᱠᱚᱥᱟᱣ ᱠᱮᱫᱟᱧ ᱥᱩᱱᱩᱢ ᱢᱟᱹᱨᱤᱪ ᱤᱧ ᱫᱩᱞ ᱟᱫᱟ ᱢᱟᱨᱤᱪ ᱤᱧ ᱯᱷᱳᱲᱟᱱ ᱠᱮᱫᱟ ᱦᱟᱹᱨᱩᱵ ᱠᱮᱫᱟᱧ ᱮᱸᱜ ᱧᱮᱞ ᱮᱫᱟᱹᱧ ᱡᱤᱞ ᱵᱷᱟᱯ ᱮᱱᱟ ᱮᱱᱟ ᱠᱚᱥᱟᱣ ᱠᱟᱛᱮᱫ ᱫᱟᱜ ᱤᱧ ᱫᱩᱞ ᱟᱫᱟ ᱟᱨᱚᱧ ᱦᱟᱹᱨᱩᱵ ᱠᱟᱫᱟ ᱧᱮᱞ ᱮᱫᱟᱹᱧ ᱡᱤᱞ ᱦᱩᱭ ᱟᱠᱟᱱᱟ ᱟᱨᱦᱚᱸᱧ ᱵᱚᱱᱫᱚ ᱠᱟᱫᱟ